ᱟᱪᱪᱷᱟ ᱦᱮᱞᱳ ᱟᱯᱮ ᱡᱮ ᱟᱯᱮᱭᱟᱜ ᱦᱳᱴᱮᱞ ᱨᱮ ᱱᱚᱣᱟ ᱤᱭᱟᱹᱧ ᱠᱷᱚᱡᱽ ᱞᱮᱱ ᱵᱟᱝ ᱢᱟᱱᱮ ᱡᱤᱞ ᱪᱟᱴ ᱵᱟ ᱜᱳᱰᱳ ᱞᱟᱫ ᱵᱟᱝ ᱪᱟᱯᱲᱟ ᱯᱤᱴᱷᱟᱹ ᱚᱱᱟ ᱱᱤᱛ ᱦᱚᱸ ᱮᱱᱟᱱ ᱨᱤᱧ ᱢᱮᱱ ᱚᱴᱚ ᱟᱠᱟᱫ ᱯᱮᱭᱟ ᱱᱤᱛ ᱦᱚᱸ ᱵᱟᱯᱮ ᱟᱹᱜᱩᱭᱮᱫᱟ ᱛᱟᱨ ᱠᱟᱨᱚᱱ ᱪᱮᱫᱟᱜ ᱪᱮᱫᱟᱜ ᱯᱮ ᱞᱮᱹᱴ ᱫᱟ ᱟᱞᱮᱠᱤ ᱮᱱᱟᱝ ᱤᱧ ᱢᱮᱱ ᱟᱠᱟᱫ ᱯᱮᱭᱟ ᱱᱤᱛ ᱦᱚᱸ ᱵᱟᱯᱮ ᱥᱳᱨᱳ ᱟᱹᱜᱩᱭ ᱫᱟ ᱪᱮᱫ ᱠᱟᱨᱚᱱ ᱛᱮ ᱵᱟᱯᱮ ᱮᱢᱟᱹᱧ ᱠᱷᱟᱱ ᱚᱱᱟᱜᱮ ᱢᱤᱛᱟᱹᱧ ᱯᱮ ᱡᱮ ᱵᱟᱹᱧ ᱵᱟᱞᱮ ᱤᱫᱤᱭᱟᱞᱮ ᱵᱟᱞᱮ ᱮᱢᱚᱜᱼᱟ ᱥᱮ ᱵᱟᱝ ᱤᱥᱤᱱ ᱟᱠᱟᱱ ᱠᱷᱟᱱ ᱤᱱᱟᱹ ᱜᱮ ᱢᱤᱛᱟᱹᱧ ᱯᱮ ᱡᱮ ᱟᱹᱣᱨᱤ ᱤᱥᱤᱱᱚᱜᱼᱟ ᱡᱮ ᱤᱥᱤᱱ ᱞᱮᱱ ᱜᱮᱞᱮ ᱤᱫᱤ ᱚᱴᱚ ᱠᱟᱜᱼᱟ ᱪᱮᱫ ᱦᱚᱸ ᱵᱟᱯᱮ ᱩᱛᱛᱚᱨ ᱟᱹᱛᱤᱧ ᱠᱟᱱᱟ ᱪᱮᱫᱟᱜ ᱪᱮᱫᱟᱜ ᱠᱤ ᱮᱱᱟᱱ ᱠᱷᱚᱱ ᱮᱱᱟᱱ ᱨᱮᱧ ᱢᱮᱱ ᱚᱴᱚ ᱟᱠᱟᱫ ᱯᱮᱭᱟ ᱱᱤᱛ ᱫᱷᱟᱹᱨᱤᱡ ᱛᱮ ᱟᱹᱣᱨᱤ ᱯᱮ ᱟᱹᱜᱩᱭᱟ ᱟᱞᱮ ᱜᱮᱝ ᱟᱭᱢᱟ ᱢᱮᱱᱟᱜ ᱞᱮᱭᱟ ᱛᱚᱵᱮ ᱜᱮᱝ ᱟᱲᱟᱜ ᱠᱟᱛᱮᱫ ᱟᱯᱮᱯᱮ ᱪᱟᱞᱟᱜᱼᱟ ᱥᱮ ᱚᱱᱟ ᱦᱚᱸ ᱢᱮᱛᱟᱞᱮᱯᱮ ᱪᱟᱞᱟᱜᱼᱟᱞᱮ ᱵᱟᱝ ᱠᱷᱟᱱ ᱡᱟᱦᱟᱸᱴᱟᱜ ᱯᱨᱳᱜᱽᱨᱟᱢ ᱵᱮᱵᱚᱥᱛᱷᱟ ᱞᱟᱜᱟᱣ ᱯᱮ ᱠᱟᱨᱚᱱ ᱢᱟ ᱮᱱᱟᱱ ᱨᱮᱧ ᱢᱮᱱ ᱚᱴᱚ ᱟᱠᱟᱫ ᱯᱮᱭᱟ ᱥᱮ ᱵᱟᱝ ᱱᱤᱛ ᱨᱮᱫᱚ ᱵᱟᱹᱧ ᱢᱮᱱ ᱟᱠᱟᱫ ᱯᱮᱭᱟ ᱢᱳᱴᱟᱢᱩᱴᱤ ᱱᱤᱛᱚᱝ ᱚᱯᱟᱨᱚᱜ ᱠᱟᱱᱟ ᱥᱚᱢᱚᱭ ᱡᱚᱢ ᱡᱚᱢ ᱥᱚᱢᱚᱭ ᱡᱚᱫᱤ ᱡᱚᱫᱤ ᱵᱟᱯᱮ ᱟᱹᱜᱩ ᱫᱟᱲᱮᱭᱟᱜ ᱠᱷᱟᱱ ᱚᱱᱟᱜᱮ ᱢᱮᱱ ᱯᱮ